ᱱᱚᱝᱠᱟᱧ ᱞᱟᱹᱭ ᱦᱚᱪᱚᱭ ᱫᱟ ᱦᱚᱭ ᱫᱟᱜ ᱦᱚᱭ ᱵᱷᱟᱨᱰᱳ ᱠᱚᱫᱚ ᱪᱟᱹᱛ ᱵᱟᱹᱭᱥᱟᱹᱠᱷ ᱫᱤᱱᱜᱮ ᱰᱷᱮᱹᱨ ᱦᱚᱭ ᱵᱷᱟᱨᱰᱳ ᱠᱚ ᱦᱚᱭ ᱫᱟᱜ ᱠᱚᱫᱚ ᱰᱷᱮᱹᱨᱮ ᱦᱤᱡᱩᱜᱼᱟ ᱟᱞᱮ ᱥᱮᱫ ᱫᱚ ᱟᱨ ᱢᱮᱱᱠᱷᱟᱱ ᱪᱟᱹᱛ ᱵᱟᱹᱭᱥᱟᱹᱠᱷᱼᱮ ᱜᱚᱨᱚᱢ ᱱᱮᱥ ᱢᱟ ᱟᱨᱦᱚᱸ ᱟᱞᱮ ᱢᱟ ᱟᱹᱰᱤ ᱟᱸᱴ ᱜᱚᱨᱚᱢ ᱜᱚᱨᱚᱢ ᱛᱮᱦᱚᱸ ᱚᱲᱟᱜ ᱠᱚᱨᱮ ᱵᱟᱞᱮ ᱜᱤᱛᱤᱡ ᱫᱟᱲᱮᱜ ᱠᱟᱱᱟ ᱚᱠᱚᱭ ᱫᱚ ᱵᱟᱦᱨᱮ ᱠᱚᱨᱮ ᱠᱚ ᱜᱤᱛᱤᱡᱟ ᱟᱨ ᱡᱟᱸᱦᱟᱭ ᱠᱚ ᱯᱷᱮᱱ ᱢᱮᱱᱟᱜ ᱛᱟᱠᱚᱣᱟ ᱩᱱᱠᱩ ᱫᱚ ᱯᱷᱮᱱ ᱠᱚᱨᱮ ᱠᱚ ᱜᱤᱛᱤᱡᱟ ᱚᱱᱠᱟ ᱚᱵᱚᱥᱛᱷᱟ ᱨᱮ ᱢᱮᱱᱟᱜ ᱞᱮᱭᱟ ᱟᱨ ᱥᱤᱛᱠᱟᱞ ᱢᱟ ᱨᱮᱭᱟᱲ ᱜᱮ ᱨᱟᱵᱟᱝ ᱫᱤᱱ ᱠᱟᱱ ᱛᱟᱵᱚᱱᱟ ᱯᱳᱥ ᱢᱟᱜᱷ ᱫᱷᱟᱹᱨᱤᱡ ᱨᱮᱭᱟᱲ ᱱᱤᱭᱟᱹ ᱯᱚᱨᱮᱜᱮ ᱯᱷᱟᱹᱜᱩᱱ ᱪᱟᱹᱛ ᱩᱱ ᱥᱩᱢᱟᱹᱭ ᱢᱟ ᱦᱚᱭᱼᱫᱟᱜ ᱠᱟᱱ ᱚᱠᱟ ᱚᱠᱟ ᱵᱚᱪᱷᱚᱨ ᱫᱚ ᱟᱨᱦᱚᱸ ᱠᱟᱹᱴᱷᱤᱱᱮ ᱜᱷᱩᱨᱱᱤ ᱡᱷᱚᱲ ᱮᱢᱚᱱ ᱦᱚᱸ ᱦᱩᱭᱩᱜ ᱜᱮᱭᱟ ᱫᱟᱨᱮ ᱠᱚᱭ ᱨᱟᱹᱯᱩᱫᱟ ᱚᱲᱟᱜ ᱠᱚᱭ ᱚᱴᱟᱝᱫᱟ ᱚᱱᱮ ᱚᱱᱠᱟ ᱦᱩᱭᱩᱜ ᱜᱮᱭᱟ